ᱥᱟᱱᱛᱟᱲᱤ ᱯᱟᱹᱨᱥᱤ ᱵᱟᱧᱪᱟᱣ ᱫᱚᱦᱚ ᱟᱨ ᱯᱟᱥᱱᱟᱣ ᱞᱟᱹᱜᱤᱫ ᱟᱭᱢᱟᱦᱚᱲ ᱠᱩᱨᱩᱢᱩᱴᱩᱨᱮ ᱢᱮᱱᱟᱜ ᱟᱠᱟᱫ ᱠᱚᱣᱟ ᱱᱚᱣᱟᱠᱚ ᱯᱟᱥᱱᱟᱣ ᱞᱟᱹᱜᱤᱫ ᱟᱨ ᱱᱚᱣᱟᱨᱮ ᱡᱩᱲᱟᱹᱣ ᱞᱟᱹᱜᱤᱫ ᱟᱵᱚ ᱟᱹᱫᱤᱢ ᱥᱟᱱᱛᱟᱲ ᱯᱟᱹᱨᱥᱤ ᱵᱟᱧᱪᱟᱣ ᱞᱟᱹᱜᱤᱫᱛᱮ ᱟᱵᱚ ᱫᱤᱥᱚᱢ ᱫᱤᱥᱚᱢ ᱪᱟᱞᱟᱣ ᱠᱟᱛᱮᱫ ᱟᱵᱚ ᱥᱟᱱᱛᱟᱲ ᱢᱟᱹᱱᱢᱤ ᱦᱚᱯᱚᱱᱠᱚ ᱟᱵᱚᱣᱟᱜ ᱯᱟᱹᱨᱥᱤᱵᱚ ᱞᱟᱹᱭ ᱥᱚᱫᱚᱨᱟᱠᱚᱣᱟ ᱟᱨ ᱟᱨ ᱡᱟᱦᱟᱸᱞᱮᱠᱟ ᱟᱵᱚ ᱠᱷᱚᱵᱚᱨ ᱠᱟᱜᱚᱡᱽ ᱛᱮᱦᱚᱸᱵᱚ ᱯᱟᱥᱱᱟᱣ ᱫᱟᱲᱮᱭᱟᱜᱼᱟ ᱡᱟᱭᱜᱟ ᱡᱟᱭᱜᱟᱨᱮ ᱥᱮᱱ ᱠᱟᱛᱮᱫ ᱦᱚᱸᱵᱚ ᱯᱟᱥᱱᱟᱣ ᱫᱟᱲᱮᱭᱟᱜᱼᱟ ᱟᱨ ᱤᱭᱩᱴᱩᱵᱽ ᱤᱭᱩᱴᱩᱵᱽ ᱟᱨ ᱜᱩᱜᱳᱞ ᱢᱟᱫᱽᱫᱷᱚᱢ ᱛᱮᱦᱚᱸ ᱟᱵᱚᱣᱟᱜ ᱥᱟᱱᱛᱟᱲᱤ ᱯᱟᱹᱨᱥᱤᱵᱚ ᱯᱟᱥᱱᱟᱣ ᱫᱟᱲᱮᱭᱟᱜᱼᱟ ᱟᱨ ᱟᱵᱚᱣᱟᱜ ᱯᱟᱹᱨᱥᱤᱵᱚ ᱵᱟᱧᱪᱟᱣᱟ ᱱᱚᱣᱟᱜᱮ ᱟᱵᱚᱣᱟᱜ ᱠᱩᱨᱩᱢᱩᱴᱩ ᱪᱷᱩᱴᱟᱹᱣᱵᱚ ᱛᱟᱦᱮᱱᱟ ᱟᱵᱚᱣᱟᱜ ᱱᱚᱣᱟᱨᱮ ᱡᱩᱲᱟᱹᱣ ᱞᱟᱹᱜᱤᱫ ᱟᱭᱢᱟ ᱟᱭᱢᱟ ᱦᱚᱲᱵᱚᱱ ᱡᱩᱲᱟᱹᱣ ᱠᱚᱣᱟ ᱪᱤᱠᱟᱹᱛᱮ ᱟᱵᱚ ᱱᱚᱣᱟᱨᱮᱵᱚ ᱡᱩᱲᱟᱹᱣ ᱞᱮᱠᱚᱠᱷᱟᱱ ᱟᱵᱚᱣᱟᱜ ᱯᱟᱹᱨᱥᱤ ᱵᱟᱧᱪᱟᱜᱼᱟ ᱡᱟᱦᱟᱸ ᱛᱤᱱᱟᱹᱜ ᱵᱷᱟᱨᱚᱛ ᱫᱤᱥᱚᱢᱨᱮ ᱡᱟᱦᱟᱸ ᱠᱚᱪᱟ ᱵᱩᱨᱩ ᱠᱚᱪᱟᱨᱮᱜᱮ ᱡᱟᱦᱟᱸ ᱛᱤᱱᱟᱹᱜ ᱜᱮ ᱢᱟᱱᱣᱟ ᱡᱟᱹᱛᱤ ᱢᱮᱱᱟᱜᱵᱚᱱᱟ ᱟᱵᱚ ᱩᱱᱠᱩᱴᱷᱮᱱ ᱪᱟᱞᱟᱣ ᱪᱟᱞᱟᱣ ᱠᱟᱛᱮᱫᱵᱚ ᱟᱵᱚᱣᱟᱜ ᱥᱟᱱᱛᱟᱲ ᱯᱟᱹᱨᱥᱤᱵᱚ ᱥᱚᱫᱚᱨᱟ ᱟᱨ ᱱᱚᱣᱟ ᱟᱵᱚᱵᱚ ᱵᱟᱧᱪᱟᱣᱟ ᱟᱨ ᱱᱚᱣᱟᱨᱮ ᱟᱵᱚ ᱡᱚᱛᱚ ᱦᱚᱲᱵᱚ ᱡᱩᱲᱟᱹᱜᱼᱟ ᱟᱨ ᱥᱟᱱᱛᱟᱲᱤ ᱯᱟᱹᱨᱥᱤᱵᱚ ᱵᱟᱧᱪᱟᱣᱟ ᱤᱱᱟᱹᱫᱚ ᱟᱵᱚᱣᱟᱜ ᱩᱯᱨᱩᱢ ᱛᱟᱦᱮᱱᱟ